ᱡᱟᱱᱣᱟᱨ ᱟᱹᱥᱩᱞ ᱨᱮᱱᱟᱜ ᱠᱟᱹᱢᱤ ᱦᱚᱨᱟ ᱫᱚ ᱦᱩᱭᱩᱜ ᱠᱟᱱᱟ ᱡᱮ ᱥᱤᱢ ᱚᱲᱟᱜ ᱦᱚᱸ ᱥᱤᱢ ᱟᱹᱥᱩᱞ ᱵᱟᱠᱷᱨᱟ ᱵᱷᱤᱱᱟᱹ ᱛᱮ ᱵᱮᱱᱟᱣ ᱦᱩᱭᱩᱜᱼᱟ ᱟᱨ ᱩᱱᱠᱩ ᱫᱚ ᱵᱷᱤᱱᱟᱹ ᱨᱮᱞᱮ ᱫᱚᱦᱚ ᱠᱚᱣᱟ ᱟᱨ ᱜᱮᱰᱮ ᱚᱲᱟᱜ ᱵᱷᱤᱱᱟᱹ ᱩᱱᱠᱩ ᱜᱮᱰᱮ ᱦᱚᱸᱞᱮ ᱫᱚᱦᱚ ᱠᱚᱣᱟ ᱟᱨ ᱥᱩᱠᱨᱤ ᱠᱚᱦᱚᱸ ᱞᱮ ᱟᱹᱥᱩᱞ ᱠᱚᱜᱮᱭᱟ ᱥᱩᱠᱨᱤ ᱦᱚᱸ ᱩᱱᱠᱩ ᱞᱟᱹᱜᱤᱫ ᱵᱷᱤᱱᱟᱹ ᱚᱲᱟᱜ ᱟᱨ ᱵᱷᱤᱱᱟᱹ ᱞᱮᱠᱟᱱ ᱡᱚᱢ ᱧᱩ ᱮᱢ ᱦᱩᱭᱩᱜᱼᱟ ᱥᱩᱠᱨᱤ ᱦᱚᱸ ᱟᱨ ᱥᱩᱠᱨᱤ ᱠᱷᱟᱹᱛᱤᱨ ᱦᱚᱸ ᱢᱤᱫᱴᱟᱝ ᱦᱚᱲ ᱫᱚ ᱛᱟᱦᱮᱸ ᱦᱩᱭᱩᱜ ᱜᱮᱭᱟ ᱱᱤᱦᱟᱹᱛᱤ ᱩᱱᱠᱩ ᱢᱟ ᱟᱠᱚᱛᱮ ᱤᱥᱤᱱ ᱠᱟᱛᱮᱫ ᱦᱚᱸ ᱵᱟᱠᱚ ᱡᱚᱢ ᱫᱟᱲᱮᱭᱟᱜᱼᱟ ᱩᱱᱠᱩᱢᱟ ᱟᱢ ᱱᱤᱡᱮ ᱜᱮ ᱢᱟᱱᱮ ᱚᱲᱟᱜ ᱦᱚᱲ ᱜᱮᱢ ᱮᱢᱟ ᱠᱚᱣᱟ ᱮᱱᱟᱝ ᱦᱟᱹᱱᱤ ᱱᱟᱹᱭ ᱢᱮᱱ ᱦᱚᱴᱚ ᱦᱚᱸᱛᱚ ᱵᱟᱭ ᱦᱩᱭᱩᱜᱼᱟ ᱡᱟᱦᱟᱸᱛᱮᱢ ᱪᱟᱞᱟᱜ ᱨᱮᱦᱚᱸ ᱥᱮ ᱟᱞᱮᱨᱮᱱ ᱥᱩᱠᱨᱤ ᱮᱢ ᱦᱟᱛᱟᱲ ᱟᱠᱚᱯᱮ ᱥᱮ ᱟᱞᱮᱨᱮᱱ ᱥᱤᱢ ᱮᱢ ᱦᱟᱛᱟᱲ ᱟᱠᱚᱯᱮ ᱥᱮ ᱟᱞᱮ ᱨᱮᱱ ᱜᱮᱰᱮ ᱮᱢ ᱦᱟᱛᱟᱲ ᱟᱠᱚᱯᱮ ᱛᱚ ᱱᱤᱡᱮ ᱜᱮᱞᱮ ᱮᱢᱟ ᱠᱚᱣᱟ ᱟᱨ ᱡᱩᱫᱤ ᱡᱟᱦᱟᱸᱭ ᱡᱟᱦᱟᱸᱭᱟᱜ ᱥᱟᱨᱮᱡ ᱫᱟᱠᱟ ᱠᱚ ᱡᱟᱦᱟᱱᱟᱜ ᱢᱮᱨᱟ ᱠᱚᱛᱟ ᱠᱚ ᱥᱟᱨᱮᱡᱚᱜᱼᱟ ᱩᱱᱠᱩ ᱦᱚᱸ ᱢᱮᱛᱟ ᱠᱚᱣᱟᱞᱮ ᱜᱤᱰᱤ ᱵᱚᱫᱚᱞ ᱛᱮᱫᱚ ᱟᱞᱮ ᱜᱮ ᱮᱢᱟ ᱞᱮᱯᱮ ᱵᱚᱨᱚᱝ ᱡᱟᱦᱟᱸ ᱛᱤᱥ ᱯᱮ ᱫᱚᱨᱠᱟᱨᱚᱜ ᱠᱷᱟᱱ ᱟᱞᱮ ᱢᱟ ᱯᱚᱭᱥᱟ ᱛᱮᱜᱮᱞᱮ ᱟᱹᱠᱷᱟᱨᱤᱧ ᱠᱚᱣᱟ ᱤᱱᱟᱹ ᱫᱚ ᱩᱱ ᱡᱚᱠᱷᱚᱱ ᱠᱚᱢ ᱯᱚᱭᱥᱟ ᱞᱮ ᱦᱟᱛᱟᱣᱟ ᱵᱟᱠᱷᱟᱱ ᱛᱟᱭᱚᱢ ᱛᱮ ᱯᱚᱭᱥᱟ ᱯᱮ ᱮᱢᱟ ᱞᱮ ᱨᱮᱦᱚᱸ ᱟᱞᱮ ᱢᱟ ᱟᱯᱮ ᱢᱟ ᱡᱚᱢ ᱠᱚ ᱡᱟᱦᱟᱸ ᱛᱤᱥᱞᱮ ᱠᱚᱭ ᱯᱮ ᱦᱳᱭ ᱵᱮᱠᱟᱨ ᱟᱞᱮ ᱯᱮ ᱮᱢᱟ ᱞᱮᱫᱚ ᱚᱱᱟ ᱦᱤᱸᱥᱟᱹᱵᱽ ᱛᱮ ᱟᱨ ᱥᱤᱢ ᱠᱚᱦᱚᱸ ᱨᱚᱜᱟ ᱦᱚᱸ ᱦᱩᱭᱩᱜ ᱦᱤᱡᱩᱜ ᱜᱮᱛᱟ ᱠᱚᱣᱟ ᱜᱮᱰᱮ ᱠᱚᱣᱟᱜ ᱦᱚᱸ ᱦᱤᱡᱩᱜ ᱜᱮᱭᱟ ᱵᱮᱢᱟᱨ ᱠᱚ ᱛᱚ ᱩᱱᱠᱩ ᱠᱚ ᱨᱟᱱ ᱵᱟᱠᱷᱨᱟ ᱟᱞᱮ ᱫᱚ ᱰᱟᱠᱛᱚᱨ ᱠᱚᱞᱮ ᱯᱷᱳᱱ ᱟᱠᱚ ᱜᱮᱭᱟ ᱟᱨ ᱵᱟᱠᱷᱟᱱ ᱫᱚ ᱟᱹᱰᱤ ᱥᱚᱠᱛᱚ ᱠᱚ ᱜᱩᱡᱩᱜᱼᱟ ᱢᱤᱫ ᱫᱷᱟᱣ ᱠᱚ ᱮᱦᱚᱵ ᱟᱠᱟᱱ ᱠᱷᱟᱱ ᱟᱨ ᱢᱮᱫ ᱠᱚᱨᱮ ᱦᱚᱸ ᱛᱟᱠᱚ ᱮᱥᱮᱫᱚᱜᱼᱟ ᱚᱱᱟ ᱡᱮᱨᱟᱜ ᱞᱮᱠᱟ ᱩᱰᱩᱠᱚᱜᱼᱟ ᱢᱮᱫ ᱜᱮ ᱯᱩᱨᱟᱹ ᱮᱥᱮᱫᱚᱜᱼᱟ ᱟᱫᱚ ᱚᱱᱟ ᱠᱚᱦᱚᱸ ᱞᱮ ᱥᱟᱯᱷᱟ ᱠᱚᱣᱟ ᱰᱟᱠᱛᱚᱨ ᱢᱟ ᱢᱤᱫ ᱜᱷᱟᱹᱲᱤᱡ ᱜᱮᱥᱮ ᱛᱟᱦᱮᱱᱟᱭ ᱜᱷᱟᱱᱮᱢᱟ ᱵᱟᱭ ᱛᱟᱦᱮᱱᱟ ᱜᱚᱴᱟ ᱥᱤᱧ ᱦᱚᱸ ᱵᱟᱭ ᱛᱟᱦᱮᱱᱟ ᱟᱨ ᱛᱟᱦᱮᱱ ᱜᱮᱭᱟ ᱠᱚ ᱯᱚᱭᱥᱟ ᱠᱚᱢ ᱮᱢᱟ ᱠᱚ ᱠᱷᱟᱱ ᱟᱨ ᱩᱱᱠᱩ ᱚᱱ ᱚᱱᱟ ᱠᱚᱨᱮ ᱜᱮ ᱡᱩᱫᱤ ᱩᱱᱟᱹᱜ ᱯᱚᱭᱥᱟ ᱞᱤᱧ ᱞᱟᱜᱟᱣ ᱠᱷᱟᱱ ᱜᱤᱫᱽᱨᱟᱹ ᱠᱚᱦᱚᱸ ᱢᱮᱱᱟᱜ ᱠᱚᱣᱟ ᱩᱱᱠᱩ ᱠᱚ ᱚᱞᱚᱜ ᱠᱚᱨᱮ ᱦᱚᱸ ᱠᱷᱚᱨᱪᱟᱜ ᱠᱟᱱᱟ ᱩᱱᱠᱩ ᱠᱚ ᱟᱹᱠᱷᱨᱤᱧ ᱠᱟᱛᱮᱫ ᱜᱮ ᱮᱱ ᱚᱱᱟ ᱠᱷᱟᱹᱛᱤᱨ ᱛᱮ ᱱᱤᱡᱮ ᱦᱚᱸ ᱠᱟᱹᱴᱤᱡ ᱱᱤᱡᱮ ᱛᱮᱦᱚᱸ ᱞᱮ ᱧᱮᱞ ᱠᱚᱜᱮᱭᱟ ᱟᱨ ᱴᱟᱠᱟ ᱯᱚᱭᱥᱟ ᱟᱨᱡᱟᱣ ᱫᱚ ᱩᱱᱠᱩ ᱠᱷᱚᱱ ᱜᱮ ᱟᱞᱮᱭᱟᱜ ᱫᱚ ᱦᱩᱭ ᱦᱤᱡᱩᱜ ᱠᱟᱱᱟ ᱟᱨ ᱡᱟᱦᱟᱱᱟᱜ ᱞᱩᱜᱽᱲᱤᱡ ᱠᱚᱦᱚᱸ ᱩᱱᱠᱩ ᱠᱚ ᱟᱠᱷᱨᱤᱧ ᱠᱟᱛᱮ ᱜᱮᱞᱮ ᱠᱤᱨᱤᱧᱟ ᱟᱞᱮ ᱢᱟ ᱟᱹᱥᱩᱞ ᱠᱟᱛᱮᱫ ᱩᱱᱠᱩ ᱠᱚᱜᱮ ᱟᱹᱥᱩᱞ ᱠᱟᱛᱮ ᱜᱮ ᱯᱚᱭᱥᱟ ᱴᱟᱠᱟ ᱢᱟᱞᱮ ᱟᱨᱡᱟᱣᱮᱜᱼᱟ ᱥᱮ ᱥᱤᱢ ᱥᱩᱠᱨᱤ ᱟᱹᱥᱩᱞ ᱠᱟᱛᱮᱱ ᱜᱮ ᱚᱱᱟ ᱠᱷᱟᱹᱛᱤᱨ ᱛᱮ ᱩᱱᱠᱩ ᱠᱚᱜᱮ ᱟᱹᱠᱷᱨᱤᱧ ᱵᱟᱲᱟ ᱠᱟᱛᱮᱫ ᱯᱚᱨᱚᱵᱽ ᱠᱚᱨᱮ ᱦᱚᱸᱞᱮ ᱞᱩᱜᱽᱲᱤᱡ ᱞᱟᱯᱚ ᱠᱚᱞᱮ ᱠᱤᱨᱤᱧᱟ ᱡᱟᱦᱟᱱᱟᱜ ᱠᱚ ᱦᱚᱨᱚᱜ ᱥᱟᱱᱟ ᱞᱮᱭᱟ ᱟᱨ ᱚᱱᱟ ᱯᱚᱭᱥᱟ ᱠᱚᱛᱮ ᱜᱮ ᱡᱟᱦᱟᱱᱟᱜ ᱠᱚᱨᱮ ᱠᱟᱹᱢᱤ ᱠᱚ ᱫᱚᱨᱠᱟᱨᱚᱜᱼᱟ ᱡᱟᱦᱟᱱᱟᱜ ᱨᱮᱜᱮ ᱱᱮᱛᱟᱨ ᱢᱟ ᱯᱚᱭᱥᱟ ᱵᱟᱠᱷᱟᱱ ᱢᱟ ᱪᱮᱫ ᱦᱚᱸ ᱵᱟᱭ ᱦᱩᱭᱩᱜ ᱠᱟᱱᱟ ᱚᱱᱟ ᱠᱷᱟᱹᱛᱤᱨ ᱛᱮ ᱡᱷᱚᱛᱚ ᱜᱮ ᱟᱞᱮ ᱫᱚ ᱡᱟᱦᱟᱱ ᱠᱚᱜᱮᱞᱮ ᱟᱹᱥᱩᱞ ᱧᱚᱜ ᱠᱟᱠᱚ ᱜᱮᱭᱟ